ᱦᱮᱞᱳ ᱤᱱᱰᱤᱭᱟᱱ ᱜᱮᱥ ᱮᱡᱮᱱᱥᱤ ᱢᱟᱱᱮ ᱯᱟᱹᱦᱤᱞ ᱫᱚ ᱟᱹᱞᱤᱧ ᱨᱤᱛᱩᱰᱤ ᱨᱮᱞᱤᱧ ᱛᱟᱦᱮᱱ ᱠᱟᱱ ᱛᱟᱦᱮᱸᱫ ᱱᱚᱰᱮ ᱜᱮ ᱰᱮᱞᱤᱵᱷᱟᱨᱤ ᱦᱩᱭᱩᱜ ᱠᱟᱱ ᱛᱟᱦᱮᱸᱜ ᱛᱚ ᱱᱤᱛᱚᱜ ᱟᱹᱞᱤᱧ ᱡᱟᱜᱟ ᱞᱤᱧ ᱵᱚᱫᱚᱞ ᱟᱠᱟᱫᱟ ᱮᱴᱟᱜ ᱨᱮᱞᱤᱧ ᱛᱟᱦᱮᱱ ᱠᱟᱱᱟ ᱵᱟᱥ ᱜᱚᱲᱟᱨᱮ ᱛᱚ ᱟᱹᱞᱤᱧᱟᱜ ᱜᱮᱥ ᱰᱮᱞᱤᱵᱷᱟᱨᱤ ᱦᱟᱸᱰᱮ ᱵᱟᱥ ᱜᱚᱲᱟ ᱨᱮᱜᱮ ᱦᱩᱭᱩᱜ ᱢᱟ